ᱤᱧ ᱢᱤᱫ ᱡᱚᱠᱷᱚᱱ ᱞᱟᱹᱠᱛᱤᱭᱟᱱ ᱜᱷᱚᱴᱚᱜᱷᱚᱴᱟᱣ ᱦᱟᱛᱟᱣ ᱦᱩᱭ ᱞᱮᱱ ᱛᱤᱧᱟᱹ ᱚᱱᱟ ᱫᱚ ᱦᱩᱭᱩᱜ ᱠᱟᱱᱟ ᱮᱭᱤᱪ ᱮᱥ ᱯᱟᱥ ᱠᱟᱛᱮ ᱪᱮᱫ ᱛᱮᱧ ᱯᱟᱲᱦᱟᱜᱼᱟ ᱚᱠᱟᱴᱟᱜ ᱛᱮᱧ ᱜᱨᱮᱡᱩᱣᱮᱥᱚᱱ ᱤᱧ ᱠᱚᱨᱟᱣᱟ ᱩᱱ ᱡᱚᱠᱷᱚᱱ ᱤᱧ ᱜᱚᱲᱚᱧ ᱦᱟᱛᱟᱣ ᱞᱮᱫᱟ ᱟᱞᱮ ᱟᱛᱳ ᱨᱮᱱ ᱢᱤᱫ ᱢᱟᱪᱮᱫ ᱜᱚᱢᱠᱮ ᱡᱟᱦᱟᱸᱭ ᱫᱚ ᱤᱧ ᱜᱚᱲᱚᱢ ᱦᱟᱲᱟᱢ ᱮ ᱦᱩᱭᱩᱜᱼᱟ ᱩᱱᱤ ᱴᱷᱮᱱ ᱠᱷᱚᱱ ᱩᱱᱤ ᱜᱮ ᱞᱟᱹᱭ ᱞᱮᱫᱼᱟ ᱡᱮ ᱟᱢᱫᱚ ᱱᱚᱣᱟ ᱥᱟᱵᱽᱡᱮᱠᱴ ᱦᱟᱛᱟᱣ ᱢᱮ ᱮᱱᱰᱮᱠᱷᱟᱱ ᱛᱟᱭᱚᱢ ᱫᱟᱨᱟᱢ ᱟᱢᱟᱜ ᱟᱹᱰᱤ ᱱᱟᱯᱟᱭ ᱦᱩᱭ ᱫᱟᱲᱮᱭᱟᱜᱼᱟ ᱱᱚᱣᱟ ᱥᱟᱵᱽᱡᱮᱠᱴ ᱤᱫᱤ ᱠᱟᱛᱮ ᱡᱟᱦᱟᱱᱟᱜ ᱮᱢ ᱪᱮᱠᱟ ᱫᱟᱲᱮᱭᱟᱜᱼᱟ